ᱤᱧ ᱡᱩᱫᱤ ᱚᱲᱟᱜ ᱠᱷᱚᱱ ᱩᱰᱩᱜ ᱤᱧ ᱵᱤᱞᱚᱢ ᱞᱮᱱᱠᱷᱟᱱ ᱤᱧ ᱜᱟᱹᱰᱤ ᱥᱟᱵ ᱞᱟᱹᱜᱤᱫᱛᱤᱧ ᱫᱟᱹᱲ ᱤᱫᱤᱭᱟ ᱟᱨ ᱤᱧ ᱡᱩᱫᱤ ᱴᱤᱭᱩᱥᱮᱱᱤᱠᱩᱧ ᱫᱮᱨᱤ ᱞᱮᱱᱠᱷᱟᱱ ᱤᱧ ᱴᱤᱭᱩᱥᱮᱱᱤ ᱛᱟᱲᱟᱛᱟᱹᱲᱤ ᱪᱟᱞᱟᱣ ᱜᱚᱫᱚᱜ ᱛᱮᱧ ᱫᱟᱹᱲ ᱤᱫᱤᱭᱟ